ᱦᱮᱸ ᱤᱧᱤᱧ ᱢᱚᱱᱮᱭ ᱜᱮᱭᱟ ᱴᱤᱵᱷᱤ ᱟᱨ ᱚᱱᱞᱟᱭᱤᱱ ᱤᱧᱟᱹᱜ ᱴᱚᱴᱷᱟ ᱨᱮᱭᱟᱜ ᱯᱟᱹᱨᱥᱤᱛᱮ ᱟᱨ ᱦᱚᱸ ᱥᱮᱪᱮᱫ ᱟᱱ ᱥᱟᱛᱟᱢ ᱵᱮᱱᱟᱣ ᱞᱟᱹᱠᱛᱤ ᱢᱮᱱᱟᱜᱼᱟ ᱪᱮᱫᱟᱜ ᱥᱮ ᱰᱤᱡᱤᱴᱮᱞ ᱡᱩᱜ ᱨᱮ ᱜᱤᱫᱽᱨᱟᱹ ᱠᱚ ᱱᱚᱶᱟ ᱠᱚ ᱠᱷᱚᱱ ᱜᱮ ᱟᱹᱰᱤ ᱩᱛᱱᱟᱹᱣ ᱠᱚ ᱧᱟᱢ ᱮᱫᱟ